ᱦᱮᱞᱳ ᱚᱠᱚᱭ ᱵᱮᱱ ᱞᱟᱹᱭᱮᱫ ᱛᱟᱦᱮᱸᱫ ᱛᱚ ᱪᱮᱫ ᱞᱟᱹᱭᱵᱮᱱ ᱨᱩᱢ ᱵᱟᱹᱲᱤᱭᱟᱹ ᱨᱮᱱ ᱟᱪᱪᱷᱟ ᱟᱪᱪᱷᱟ ᱟᱹᱞᱤᱧ ᱱᱤᱛ ᱫᱚ ᱵᱟᱹᱱᱩᱜ ᱞᱤᱧ ᱫᱚ ᱜᱚᱢᱠᱮ ᱱᱤᱛ ᱢᱟ ᱟᱹᱞᱤᱧ ᱵᱟᱡᱟᱨ ᱨᱮ ᱢᱮᱱᱟᱜ ᱞᱤᱧᱟᱹ ᱟᱹᱞᱤᱧ ᱞᱤᱧ ᱟᱪᱪᱷᱟ ᱟᱨ ᱪᱮᱫ ᱠᱚ ᱵᱟᱹᱲᱤᱡ ᱟᱠᱟᱱ ᱛᱟᱵᱮᱱᱟ ᱚᱱᱟ ᱞᱟᱹᱭ ᱵᱤᱱ ᱛᱚᱵᱮᱠᱷᱟᱱ ᱟᱹᱞᱤᱧ ᱚᱱᱠᱟ ᱜᱮ ᱥᱟᱢᱟᱱ ᱠᱚᱦᱚᱸ ᱞᱤᱧ ᱤᱫᱤᱭᱟᱛᱚ

ᱚᱸᱻ ᱚᱸᱻ ᱛᱚ ᱟᱹᱞᱤᱧ ᱢᱚᱴᱟᱢᱩᱴᱤ ᱢᱟᱱᱮ ᱫᱩ ᱛᱤᱱ ᱜᱷᱚᱱᱴᱟ ᱜᱟᱱ ᱴᱟᱭᱤᱢ ᱞᱟᱜᱟᱣ ᱞᱤᱧᱟᱹ ᱟᱹᱞᱤᱧᱟᱜ ᱱᱚᱰᱮ ᱠᱟᱹᱴᱤᱡ ᱚᱱᱠᱟ ᱠᱟᱨᱮᱱᱴ ᱚᱯᱤᱥ ᱨᱮᱜᱮ ᱠᱟᱨᱮᱱᱴ ᱚᱯᱤᱥ ᱠᱷᱚᱡ ᱜᱮ ᱚᱱᱠᱟ ᱠᱟᱹᱢᱤ ᱛᱟᱦᱮᱸ ᱠᱟᱱ ᱛᱟᱹᱞᱤᱧᱟ ᱚᱸᱰᱮ ᱟᱲᱥᱟᱨᱮ ᱛᱚ ᱚᱸᱰᱮᱞᱤᱧ ᱪᱟᱞᱟᱣ ᱞᱮᱱ ᱛᱟᱦᱮᱸᱫ ᱛᱚ ᱚᱸᱰᱮ ᱪᱟᱞᱟᱣ ᱠᱟᱛᱮ ᱛᱚ ᱟᱞᱮᱭᱟᱜ ᱠᱟᱹᱢᱤ ᱟᱹᱣᱨᱤ ᱟᱹᱣᱨᱤ ᱪᱟᱵᱟᱜ ᱛᱟᱞᱮᱭᱟ ᱚᱸᱰᱮ ᱱᱤᱛᱳᱜ ᱠᱟᱹᱢᱤ ᱪᱟᱞᱟᱜ ᱠᱟᱱ ᱜᱮᱭᱟ ᱚᱸᱰᱮ ᱦᱚᱸ ᱱᱚᱝᱠᱟ ᱯᱷᱤᱭᱩᱡᱽ ᱠᱚ ᱩᱲᱟᱹᱣ ᱵᱟᱲᱟᱣᱠᱟᱱᱟ ᱚᱱᱟᱠᱚᱞᱮ ᱥᱟᱨᱟ ᱥᱟ ᱨᱤᱭᱮᱫᱼᱟ ᱛᱚ ᱟᱞᱮᱭᱟᱜ ᱠᱟᱹᱢᱤ ᱪᱟᱹᱞᱩ ᱜᱮᱛᱟᱞᱮᱭᱟ ᱛᱚ ᱟᱵᱮᱱ ᱫᱚ ᱚᱲᱟᱜ ᱨᱮᱜᱮᱵᱮᱱ ᱛᱟᱦᱮᱱᱟ ᱛᱚ

ᱦᱳᱭ ᱚᱲᱟᱜ ᱠᱚᱨᱮ ᱫᱚ ᱦᱚᱲ ᱚᱲᱟᱜ ᱠᱚᱨᱮ ᱫᱚ ᱚᱲᱟᱜ ᱠᱚᱨᱮ ᱫᱚ ᱦᱚᱲ ᱠᱚᱫᱚ ᱦᱮᱱᱟᱜ ᱵᱟᱲᱟ ᱠᱚᱛᱟ ᱯᱮᱭᱟ ᱥᱮ ᱵᱟᱝᱼᱟ

ᱦᱮᱸ ᱛᱟᱦᱚᱞᱮ ᱪᱮᱫ ᱪᱮᱫ ᱠᱚᱵᱮᱱ ᱞᱟᱹᱭ ᱠᱮᱫᱟ ᱯᱟᱝᱠᱷᱟ ᱵᱟᱝ ᱪᱟᱹᱞᱩᱜ ᱠᱟᱱᱟ ᱢᱤᱫᱴᱟᱝ

ᱟᱪᱪᱷᱟ ᱟᱨ ᱵᱳᱨᱰ ᱨᱮ ᱠᱟᱨᱮᱱᱴ ᱵᱟᱭ ᱮᱢᱟᱜ ᱠᱟᱱᱟ ᱟᱨ ᱚᱱᱟ ᱠᱷᱚᱱ ᱰᱩᱢ ᱠᱚᱦᱚᱸ ᱵᱟᱝ ᱡᱩᱞᱩᱜ ᱠᱟᱱᱟ ᱟᱪᱪᱷᱟ ᱟᱪᱪᱷᱟ ᱞᱟᱹᱭ ᱵᱤᱱ ᱢᱟᱱᱮ ᱛᱤᱱᱟᱹᱜ ᱠᱷᱚᱡ ᱱᱚᱣᱟ ᱯᱞᱳᱵᱞᱮᱢ ᱢᱮᱱᱟᱜ ᱛᱟᱵᱮᱱᱟ ᱚᱸᱻ ᱯᱮ ᱫᱤᱱ ᱞᱮᱠᱟ ᱦᱩᱭᱮᱱᱟ ᱛᱟᱦᱚᱞᱮ ᱯᱮ ᱫᱤᱱ ᱞᱮᱠᱟ ᱡᱚᱠᱷᱚᱱ ᱦᱩᱭᱱᱟ ᱛᱚ ᱤᱱᱠᱟᱹ ᱢᱟᱨᱥᱟᱞ ᱫᱚ ᱪᱮᱫ ᱠᱚᱯᱮ ᱵᱮᱵᱚᱦᱟᱨᱮᱫ ᱛᱟᱦᱮᱱᱟ ᱚᱸᱻ ᱱᱤᱛᱳᱜ ᱫᱚ ᱧᱩᱛ ᱨᱮᱜᱮ ᱢᱮᱱᱟᱜ ᱠᱟᱜ ᱯᱮᱭᱟ ᱟᱪᱪᱷᱟ ᱟᱹᱞᱤᱧ ᱛᱟᱦᱚᱞᱮ ᱪᱮᱥᱴᱟ ᱧᱮᱞ ᱫᱟᱹᱞᱤᱧ ᱟᱹᱞᱤᱧ ᱪᱮᱥᱴᱟ ᱧᱮᱞᱫᱟᱞᱤᱧ ᱡᱮ ᱪᱟᱞᱟᱜ ᱞᱮᱠᱟ ᱟᱨ ᱪᱟᱞᱟᱜ ᱜᱮᱭᱟᱞᱤᱧ ᱛᱚ ᱛᱟᱦᱮᱱᱚᱜᱼᱟ ᱵᱮᱱ ᱟᱞᱤᱧ ᱥᱮᱴᱮᱨᱚᱜ ᱟᱞᱤᱧ ᱦᱟᱸᱜ ᱴᱷᱤᱠ ᱜᱮᱭᱟ ᱫᱚᱦᱚᱭ ᱵᱤᱱ